ᱦᱚᱞᱟᱜᱮ ᱢᱤᱫᱴᱟᱹᱱ ᱪᱮᱭᱟᱨᱤᱧ ᱠᱤᱨᱤᱧ ᱟᱹᱜᱩ ᱞᱮᱫ ᱛᱟᱦᱮᱸ ᱢᱚᱥᱟᱵᱚᱱᱤ ᱦᱟᱹᱴᱤᱭᱟᱹ ᱠᱷᱚᱱᱟᱜ ᱟᱫᱚ ᱧᱮᱞ ᱠᱟᱛᱮᱫ ᱜᱮ ᱠᱤᱨᱤᱧ ᱫᱚᱧ ᱠᱤᱨᱤᱧ ᱠᱮᱜᱼᱟ ᱟᱫᱚ ᱩᱱᱟᱹᱜ ᱢᱚᱡᱽ ᱤᱧ ᱧᱮᱞ ᱠᱮᱜᱼᱟ ᱧᱮᱞ ᱫᱚ ᱠᱤᱨᱤᱧ ᱠᱟᱛᱮᱫ ᱤᱧ ᱟᱹᱜᱩ ᱠᱮᱜᱼᱟ ᱛᱮᱦᱮᱧ ᱜᱮ ᱟᱭᱢᱟ ᱜᱚᱴᱟᱝ ᱟᱞᱮ ᱠᱚᱨᱮᱱ ᱦᱚᱲ ᱠᱚ ᱦᱮᱡ ᱛᱟᱦᱮᱸ ᱩᱱᱠᱩ ᱫᱩᱲᱩᱵ ᱮᱱᱟ ᱠᱚ ᱟᱫᱚ ᱪᱤᱭᱟᱹᱨ ᱫᱚ ᱢᱤᱫᱴᱟᱝ ᱫᱚ ᱵᱟᱝᱟ ᱜᱮᱞ ᱜᱚᱴᱟᱝ ᱤᱧ ᱟᱹᱜᱩ ᱞᱮᱫ ᱛᱟᱦᱮᱸ ᱜᱮᱞ ᱜᱚᱴᱟᱝ ᱢᱩᱫᱽᱨᱮ ᱢᱤᱫᱴᱟᱝ ᱫᱚ ᱩᱱᱟᱹᱜ ᱢᱚᱡᱽᱛᱮ ᱯᱟᱞᱮᱱ ᱵᱟᱹᱧ ᱧᱮᱞ ᱞᱮᱜᱼᱟ ᱥᱮ ᱪᱤᱠᱟᱹ ᱧᱚᱜ ᱜᱮ ᱛᱟᱦᱮᱸ ᱠᱟᱱᱟ ᱢᱤᱫᱴᱟᱝ ᱫᱚᱢᱮ ᱢᱚᱴᱟ ᱦᱚᱲᱮ ᱫᱩᱲᱩᱵ ᱮᱱᱟ ᱚᱱᱟ ᱪᱤᱭᱟᱹᱨ ᱠᱷᱚᱱ ᱪᱮᱫ ᱞᱮᱠᱟ ᱛᱮᱪᱚᱝ ᱪᱤᱠᱟᱹᱭᱮᱱᱟᱭ ᱦᱟᱸᱰᱮ ᱟᱫᱚᱭ ᱵᱷᱤᱫᱟᱹᱲ ᱧᱩᱨᱮᱱᱟ ᱵᱷᱤᱫᱟᱹᱲ ᱧᱩᱨᱮᱱ ᱠᱷᱟᱱ ᱚᱱᱟ ᱪᱤᱭᱟᱹᱨ ᱫᱚ ᱨᱟᱹᱯᱩᱫ ᱮᱱᱟ ᱚᱱᱟ ᱪᱤᱭᱟᱹᱨ ᱧᱮᱞᱮᱫ ᱛᱟᱦᱮᱱ ᱨᱟᱹᱯᱩᱫ ᱮᱱ ᱠᱷᱟᱱ ᱮᱢᱚᱱ ᱟᱹᱲᱤᱥ ᱤᱧ ᱵᱩᱡᱷᱟᱹᱣ ᱩᱱᱟᱹᱜ ᱫᱟᱢᱛᱮ ᱚᱱᱟ ᱪᱤᱭᱟᱹᱨᱤᱧ ᱠᱤᱨᱤᱧ ᱞᱮᱫ ᱛᱟᱦᱮᱸ ᱟᱨ ᱨᱟᱹᱯᱩᱫ ᱮᱱᱟ ᱮᱭᱟᱹ ᱩᱱᱤ ᱦᱚᱲ ᱦᱚᱸ ᱮᱜᱮᱨ ᱦᱚᱸ ᱵᱟᱹᱧ ᱵᱷᱚᱨᱥᱟᱭᱮᱫᱼᱟ ᱮᱱᱠᱷᱟᱱ ᱪᱮᱫᱟᱜ ᱥᱮ ᱩᱱᱤ ᱦᱚᱲᱢᱟ ᱤᱧᱜᱮᱧ ᱱᱮᱶᱛᱟ ᱞᱮᱫᱮ ᱛᱟᱦᱮᱸᱫ ᱤᱧᱜᱮᱧ ᱦᱚᱦᱚ ᱟᱫᱮ ᱛᱟᱦᱮᱸᱫ ᱟᱨ ᱫᱩᱲᱩᱵ ᱦᱚᱛᱚ ᱚᱱᱟ ᱪᱮᱭᱟᱨ ᱤᱧᱜᱮ ᱫᱩᱲᱩᱵᱤᱧ ᱢᱮᱛᱟᱫᱮ ᱛᱟᱦᱮᱸᱫ ᱟᱨ ᱵᱷᱤᱫᱟᱹᱲᱢᱟ ᱵᱟᱹᱧ ᱢᱮᱛᱟ ᱫᱮᱭᱟ ᱚᱱᱟ ᱪᱤᱭᱟᱹᱨ ᱠᱷᱚᱱ ᱩᱱᱟᱹᱜ ᱢᱚᱴᱟ ᱜᱮᱭᱟ ᱥᱮ ᱪᱤᱠᱟᱹ ᱜᱮᱭᱟᱭ ᱚᱱᱟ ᱪᱤᱭᱟᱹᱨ ᱠᱷᱚᱱᱟᱜ ᱡᱚᱠᱷᱚᱱᱮ ᱧᱩᱨᱮᱱᱟᱭ ᱥᱮ ᱪᱤᱠᱟᱹᱛᱮ ᱧᱩᱨᱮᱱᱟᱭ ᱮᱱᱠᱷᱟᱱ ᱫᱚ ᱨᱟᱹᱯᱩᱫ ᱮᱱᱠᱷᱟᱱ ᱮᱜᱮᱨ ᱦᱚᱸ ᱵᱟᱹᱧ ᱮᱜᱮᱨ ᱞᱮᱫᱮᱭᱟ ᱟᱫᱚ ᱤᱧᱜᱮ ᱟᱹᱰᱤ ᱫᱩᱠᱤᱧ ᱵᱩᱡᱷᱟᱹᱣ ᱠᱮᱜᱼᱟ ᱪᱮᱫᱟᱜ ᱥᱮ ᱩᱱᱟᱹᱜ ᱫᱟᱢᱛᱮ ᱚᱱᱟ ᱪᱤᱭᱟᱹᱨᱤᱧ ᱦᱟᱛᱟᱣ ᱟᱹᱜᱩ ᱞᱮᱫᱟ ᱟᱨ ᱚᱱᱟ ᱪᱤᱭᱟᱹᱨ ᱨᱟᱹᱯᱩᱫ ᱮᱱᱟ ᱮᱱᱠᱷᱟᱱ ᱩᱱᱤ ᱦᱚᱲ ᱦᱚᱸ ᱵᱟᱹᱧ ᱮᱜᱮᱨ ᱞᱮᱫᱮᱭᱟ ᱟᱨ ᱪᱤᱭᱟᱹᱨ ᱮᱴᱟᱜᱟᱜ ᱟᱹᱭᱩᱜ ᱦᱩᱭᱩᱜᱼᱟ ᱚᱱᱠᱟᱧ ᱩᱭᱦᱟᱹᱨ ᱠᱮᱜᱼᱟ ᱟᱫᱚ ᱧᱮᱞ ᱠᱮᱜᱼᱟ ᱪᱤᱭᱟᱹᱨ ᱮᱴᱟᱜᱟᱜ ᱟᱹᱜᱩᱭ ᱦᱩᱭᱩᱜᱼᱟ ᱵᱟᱝᱠᱷᱟᱱ ᱚᱱᱟ ᱨᱟᱹᱯᱩᱫ ᱪᱤᱭᱟᱹᱨ ᱫᱚᱦᱚ ᱦᱚᱛᱚ ᱵᱟᱭ ᱵᱮᱥ ᱟᱥᱮ ᱚᱱᱟ ᱪᱤᱭᱟᱹᱨ ᱠᱚᱫᱚ ᱮᱴᱟᱜᱟᱜ ᱜᱮ ᱠᱤᱨᱤᱧ ᱟᱹᱜᱩ ᱦᱩᱭᱩᱜᱼᱟ